ᱯᱚᱥᱪᱤᱢᱵᱚᱨᱫᱷᱚᱢᱟᱱ ᱦᱚᱱᱚᱛ ᱨᱮ ᱢᱩᱲᱩᱫ ᱥᱟᱜᱟᱲ ᱨᱮᱭᱟᱜ ᱵᱮᱵᱚᱥᱛᱷᱟ ᱫᱚ ᱟᱭᱢᱟ ᱜᱮ ᱢᱮᱱᱟᱜ ᱠᱟᱫᱟ ᱪᱮᱫᱟᱜ ᱥᱮ ᱡᱮᱢᱚᱱ ᱱᱚᱸᱰᱮ ᱢᱮᱱᱟᱜ ᱚᱱᱰᱟᱞ ᱨᱮ ᱮᱭᱟᱨᱯᱳᱨᱴ ᱩᱰᱟᱹᱱ ᱜᱟᱹᱰᱤ ᱛᱮ ᱡᱩᱫᱤᱢ ᱪᱟᱞᱟᱜᱼᱟ ᱠᱷᱚᱨᱪᱟ ᱵᱟᱹᱲᱛᱤ ᱛᱚ ᱢᱤᱫ ᱜᱷᱟᱹᱲᱤᱡ ᱛᱮᱢ ᱥᱮᱴᱮᱨᱟ ᱟᱨᱦᱚᱸ ᱢᱮᱱᱟᱜᱼᱟ ᱠᱚᱢ ᱧᱚᱜ ᱠᱷᱚᱨᱪᱟᱢ ᱞᱟᱹᱭ ᱠᱷᱟᱱ ᱨᱤᱡᱟᱨᱵᱷ ᱜᱟᱹᱲᱤᱛᱮ ᱠᱟᱹᱴᱤᱡ ᱵᱮᱞᱟ ᱨᱮᱵᱚᱱ ᱨᱤᱡᱟᱨᱵᱷ ᱞᱮᱠᱷᱟᱱ ᱢᱤᱫ ᱜᱷᱟᱹᱲᱤᱡ ᱛᱮ ᱚᱱᱟ ᱛᱮᱦᱚᱢ ᱥᱮᱴᱮᱨ ᱜᱚᱫᱟ ᱟᱨᱚ ᱚᱱᱟ ᱠᱷᱚᱱ ᱠᱚᱢ ᱠᱷᱚᱨᱪᱟ ᱛᱮ ᱡᱩᱫᱤᱢ ᱞᱟᱹᱭᱟ ᱛᱚ ᱥᱚᱨᱠᱟᱨᱤ ᱵᱟᱥ ᱠᱚᱦᱚᱸ ᱱᱮᱛᱟᱨ ᱫᱚᱠᱚ ᱪᱟᱹᱞᱩᱣ ᱠᱟᱫᱟ ᱚᱱᱟ ᱠᱚᱦᱚᱸ ᱢᱮᱱᱟᱜ ᱜᱮᱭᱟ ᱛᱚ ᱚᱱᱟ ᱡᱟᱦᱟᱸ ᱛᱮᱢ ᱪᱟᱞᱟᱜ ᱨᱮᱦᱚᱸ ᱡᱟᱹᱥᱛᱤ ᱫᱚ ᱵᱟᱝ ᱠᱷᱚᱨᱪᱟᱜᱼᱟ ᱛᱚ ᱡᱟᱦᱟᱸ ᱪᱟᱬ ᱧᱚᱜ ᱮᱢ ᱥᱮᱴᱮᱨᱟ ᱚᱱᱟ ᱠᱷᱚᱱ ᱫᱚ ᱛᱷᱚᱲᱟ ᱠᱚᱢ ᱜᱮ ᱠᱷᱚᱨᱪᱟᱜᱼᱟ ᱟᱨ ᱦᱚᱸ ᱚᱱᱟ ᱠᱷᱚᱱ ᱦᱚᱸ ᱠᱷᱚᱨᱪᱟ ᱡᱩᱫᱤ ᱠᱚᱢᱮᱢ ᱠᱷᱚᱡᱚᱜᱼᱟ ᱛᱟᱦᱞᱮ ᱨᱮᱹᱞ ᱜᱟᱹᱰᱤ ᱢᱮᱱᱟᱜᱼᱟ ᱛᱚ ᱨᱮᱹᱞ ᱜᱟᱹᱰᱤ ᱛᱮᱦᱚᱸ ᱟᱫᱚ ᱚᱱᱮ ᱴᱟᱭᱤᱢ ᱠᱚᱨᱮ ᱥᱮᱨᱮᱴᱚᱜ ᱦᱩᱭᱩᱜ ᱛᱟᱢᱟ ᱟᱨ ᱴᱟᱹᱭᱤᱢ ᱠᱚᱨᱮᱜ ᱚᱠᱟ ᱡᱚᱠᱷᱚᱱ ᱵᱟᱝ ᱥᱮᱴᱮᱨ ᱫᱟᱲᱮᱭᱟᱜ ᱟᱢ ᱚᱱᱟ ᱠᱷᱟᱹᱛᱤᱨ ᱛᱮ ᱚᱱᱟ ᱠᱚᱫᱚ ᱞᱮᱴᱚᱜᱼᱟ ᱡᱟᱦᱟᱸ ᱥᱮᱜ ᱪᱟᱞᱟᱜ ᱫᱚ ᱴᱟᱭᱤᱢᱮ ᱮᱢ ᱚᱱᱟ ᱠᱷᱟᱹᱛᱤᱨ ᱛᱮ ᱱᱮᱛᱟᱨ ᱫᱚ ᱡᱚᱛᱚ ᱨᱚᱠᱚᱢ ᱵᱮᱵᱚᱥᱛᱷᱟ ᱜᱮ ᱢᱮᱱᱟᱜᱼᱟ ᱠᱚᱥᱴᱚ ᱠᱚᱫᱚ ᱵᱟᱹᱱᱩᱜᱼᱟ ᱱᱮᱛᱟᱨ ᱫᱚ ᱟᱫᱚ ᱠᱷᱚᱨᱪᱟ ᱴᱷᱮᱱ ᱠᱟᱱᱟ ᱯᱷᱮᱰ ᱡᱮᱢᱚᱱᱮᱢ ᱠᱷᱚᱨᱪᱟ ᱠᱟᱛᱮᱜ ᱮᱢ ᱪᱟᱞᱟᱜᱼᱟ ᱡᱟᱹᱥᱛᱤᱢ ᱠᱷᱚᱨᱪᱟᱭ ᱠᱷᱟᱱ ᱪᱟᱬ ᱧᱚᱜ ᱮᱢ ᱪᱟᱞᱟᱜᱼᱟ ᱠᱚᱢᱮᱢ ᱠᱷᱚᱨᱪᱟᱭ ᱠᱷᱟᱱ ᱫᱚ ᱮᱠᱴᱩᱠᱩ ᱛᱟᱭᱚᱢ ᱧᱚᱜ ᱮᱢ ᱥᱮᱴᱮᱨᱟ ᱚᱱᱟᱜᱮ ᱟᱨ ᱪᱮᱫ